ᱦᱮᱞᱳ ᱥᱟᱨ ᱟᱢ ᱯᱮᱱ ᱠᱟᱨᱰ ᱚᱯᱷᱤᱥ ᱵᱟᱞᱟ ᱢᱮᱱᱮᱜᱼᱟ ᱪᱮ ᱥᱟᱨ ᱦᱚᱸ ᱦᱳᱭ ᱥᱟᱨ ᱤᱭᱟᱹ ᱤᱧᱟᱹᱜ ᱤᱭᱟᱹ ᱮᱢᱟᱣᱩᱱᱴ ᱥᱟᱨ ᱵᱟᱭ ᱚᱰᱳᱠᱚᱜ ᱠᱟᱱᱟ ᱚᱱᱟ ᱵᱮᱝᱠᱤᱧ ᱪᱟᱞᱟᱣ ᱞᱮᱱᱟ ᱛᱚ ᱵᱮᱝᱠᱤᱧ ᱪᱟᱞᱟᱣ ᱞᱮᱱᱟ ᱛᱚ ᱢᱤᱛᱟᱹᱧ ᱠᱟᱱᱟ ᱠᱚ ᱟᱢᱟᱜ ᱤᱭᱟᱹ ᱯᱩᱭᱥᱟᱹ ᱵᱟᱭ ᱚᱰᱳᱠᱚᱜ ᱠᱟᱱᱟ ᱛᱚ ᱚᱱᱟ ᱪᱤᱠᱟᱹ ᱢᱮᱱᱮᱫᱟᱠᱚ ᱯᱮᱱ ᱤᱭᱟᱹ ᱯᱮᱱ ᱠᱟᱨᱰ ᱛᱟᱢ ᱟᱯᱰᱮᱴ ᱵᱟᱭ ᱟᱯᱰᱮᱴ ᱟᱠᱟᱱᱟ ᱟᱫᱚ ᱚᱱᱟ ᱪᱤᱠᱟᱹ ᱥᱟᱨ ᱟᱯᱮᱧ ᱯᱷᱳᱱ ᱢᱮ ᱟᱯᱮᱢᱟ ᱚᱱᱟ ᱜᱮᱯᱮ ᱠᱟᱹᱢᱤᱭᱟ ᱥᱟᱨ ᱚᱱᱟ ᱪᱤᱠᱟᱹᱧ ᱟᱯᱮᱧ ᱯᱷᱳᱱ ᱯᱷᱳᱱᱤᱧ ᱞᱟᱜᱟᱣ ᱠᱟᱜᱼᱟ ᱦᱮᱸ ᱥᱟᱨ ᱛᱚ ᱥᱟᱨ ᱪᱮᱫ ᱠᱚ ᱞᱟᱜᱟᱜᱼᱟ ᱚᱦᱚᱸ ᱥᱟᱨ ᱤᱭᱟᱹ ᱪᱮᱫ ᱠᱚ ᱤᱧᱟᱹᱜ ᱡᱟᱱᱟᱢ ᱛᱤᱛᱷᱤ ᱥᱟᱨ ᱚ ᱡᱟᱱᱟᱢ ᱛᱤᱛᱷᱤ ᱞᱟᱜᱟᱜᱼᱟ ᱚ ᱚ ᱤᱧᱟᱹᱜ ᱥᱟᱨ ᱤᱧᱟᱹᱜ ᱩᱢᱮᱨ ᱫᱚ ᱦᱩᱭᱩᱜ ᱠᱟᱱᱟ ᱥᱟᱨ ᱩᱱᱤᱥ ᱥᱚ ᱱᱟᱭᱤᱱᱴᱤ ᱱᱟᱭᱤᱱ ᱥᱟᱨ ᱚ ᱪᱮᱫ ᱥᱟᱨ ᱚ ᱤᱱᱟᱹᱜ ᱦᱩᱭᱩᱜ ᱠᱟᱱᱟ ᱩᱱᱤᱥ ᱥᱚ ᱱᱟᱭᱤᱱᱴᱤ ᱱᱟᱭᱤᱱ ᱟᱫᱚ ᱚᱱᱟᱜᱮ ᱟᱯᱮ ᱯᱩᱭᱥᱟᱹ ᱱᱟᱦᱟᱜ ᱵᱟᱹᱧ ᱩᱰᱩᱠ ᱫᱟᱲᱮᱭᱟᱜ ᱠᱟᱱᱟ ᱚᱱᱟ ᱪᱤᱠᱟᱹ ᱚ ᱦᱚᱸ ᱩᱱᱤᱥ ᱥᱚ ᱱᱟᱭᱤᱱᱴᱤ ᱱᱟᱭᱤᱱ ᱟᱨ ᱤᱧᱟᱹᱜ ᱯᱷᱳᱱ ᱱᱚᱢᱵᱚᱨ ᱫᱚ ᱦᱩᱭᱩᱜ ᱠᱟᱱᱟ ᱥᱟᱨ ᱮᱭᱤᱴ ᱥᱮᱵᱷᱮᱱ ᱰᱚᱵᱚᱞ ᱱᱟᱭᱤᱱ ᱥᱟᱨ ᱞᱟᱥᱴ ᱨᱮᱭᱟᱜ ᱱᱚᱢᱵᱚᱨ ᱫᱚ ᱠᱟᱱᱟ ᱛᱤᱧ